ᱥᱟᱱᱛᱟᱞᱤ ᱯᱟᱹᱨᱥᱤ ᱫᱚ ᱢᱤᱫ ᱚᱥᱴᱤᱠ ᱜᱷᱟᱨᱚᱸᱡᱽ ᱨᱮᱭᱟᱜ ᱯᱟᱹᱨᱥᱤ ᱠᱟᱱᱟ ᱱᱚᱣᱟ ᱫᱚ ᱚᱥᱴᱚᱢ ᱛᱚᱯᱚᱥᱤᱞᱤ ᱨᱮ ᱱᱚᱣᱟ ᱫᱚ ᱵᱟᱭᱤᱥᱮ ᱰᱤᱥᱮᱢᱵᱚᱨ ᱫᱩᱭ ᱦᱟᱡᱟᱨ ᱛᱤᱱ ᱥᱟᱞᱨᱮ ᱟᱵᱚᱣᱟᱜ ᱵᱷᱟᱨᱚᱛ ᱨᱮᱱᱟᱜ ᱡᱟᱦᱟᱸ ᱥᱚᱝᱵᱤᱫᱷᱟᱱ ᱥᱤᱠᱨᱤᱛᱤᱭ ᱧᱟᱢ ᱠᱟᱫᱟ ᱱᱚᱣᱟ ᱫᱚ ᱱᱚᱣᱟ ᱯᱟᱹᱨᱥᱤ ᱫᱚ ᱥᱟᱱᱛᱟᱲᱤ ᱯᱟᱹᱨᱥᱤ ᱫᱚ ᱢᱤᱫ ᱵᱷᱟᱨᱚᱛ ᱨᱮᱱᱟᱜ ᱵᱷᱟᱨᱚᱛ ᱴᱷᱟᱶ ᱞᱮᱠᱟ ᱛᱮᱢ ᱧᱮᱞ ᱞᱮᱠᱷᱟᱱ ᱱᱚᱣᱟ ᱥᱟᱱᱛᱟᱞᱤ ᱯᱟᱹᱨᱥᱤ ᱫᱚ ᱯᱚᱥᱪᱤᱢᱵᱚᱝᱜᱚ ᱨᱮᱫᱚ ᱫᱤᱛᱤᱭᱚ ᱛᱚᱢᱚ ᱵᱷᱟᱥᱟ ᱞᱮᱠᱟᱛᱮ ᱩᱯᱨᱩᱢ ᱢᱮᱱᱟᱜᱼᱟ ᱚᱱᱟ ᱥᱟᱶᱛᱮ ᱟᱵᱚ ᱱᱚᱣᱟ ᱥᱤᱧᱼᱚᱛ ᱫᱤᱥᱚᱢ ᱨᱮᱫᱚ ᱵᱟᱭᱤᱥ ᱛᱚᱢᱚ ᱟᱨ ᱜᱚᱴᱟ ᱚᱣᱟᱨᱞᱰ ᱨᱮᱫᱚ ᱥᱮ ᱵᱤᱥᱥᱚ ᱨᱮᱫᱚ ᱛᱤᱨᱟ ᱱᱚᱵᱽᱵᱳᱭ ᱛᱚᱢᱚ ᱯᱟᱹᱨᱥᱤ ᱢᱮᱱᱛᱮ ᱴᱷᱟᱹᱣᱠᱟᱹᱜᱼᱟ ᱢᱮᱱᱠᱷᱟᱱ ᱥᱟᱱᱛᱟᱞᱤ ᱯᱟᱹᱨᱥᱤ ᱫᱚ ᱦᱤᱱᱫᱤ ᱯᱟᱹᱨᱥᱤ ᱥᱟᱶ ᱟᱹᱰᱤᱜᱮ ᱢᱤᱞ ᱢᱮᱱᱟᱜᱼᱟ ᱡᱮᱢᱚᱱ ᱠᱤᱪᱷᱩ ᱠᱤᱪᱷᱩ ᱟᱹᱲᱟᱹ ᱵᱚᱱ ᱧᱮᱞ ᱞᱮᱠᱷᱟᱱ ᱥᱟᱱᱛᱟᱲᱤ ᱯᱟᱹᱨᱥᱤ ᱥᱟᱶ ᱦᱤᱱᱫᱤ ᱯᱟᱹᱨᱥᱤ ᱨᱮᱭᱟᱜ ᱥᱟᱹᱜᱟᱹᱭ ᱫᱚ ᱢᱮᱱᱟᱜᱼᱟ ᱡᱮᱢᱚᱱ ᱱᱮᱛᱟᱨ ᱠᱟᱛᱮᱫ ᱟᱵᱚ ᱡᱟᱦᱟᱸ ᱡᱷᱟᱲᱠᱷᱚᱸᱰ ᱯᱚᱱᱚᱛ ᱨᱮᱱ ᱡᱟᱦᱟᱸᱭ ᱥᱟᱱᱛᱟᱲ ᱠᱚ ᱢᱮᱱᱟᱜ ᱠᱚᱣᱟ ᱩᱱᱠᱩᱣᱟᱜ ᱡᱟᱦᱟᱸ ᱪᱚᱞᱤᱛᱚ ᱵᱷᱟᱥᱟ ᱫᱚ ᱦᱤᱱᱫᱤ ᱢᱮᱱᱛᱮ ᱚᱱᱟ ᱫᱚ ᱥᱟᱱᱛᱟᱲ ᱤ ᱯᱟᱹᱨᱥᱤ ᱥᱟᱶ ᱦᱤᱱᱫᱤ ᱯᱟᱹᱨᱥᱤ ᱡᱟᱦᱟᱸ ᱚᱨᱥᱚᱝ ᱯᱟᱲᱟᱣ ᱟᱠᱟᱱᱟ ᱚᱱᱟ ᱚᱨᱥᱚᱝ ᱛᱟᱞᱟᱛᱮ ᱚᱸᱰᱮᱱ ᱠᱚ ᱡᱟᱦᱟᱸᱭ ᱚᱱᱚᱞᱤᱭᱟᱹ ᱚᱱᱚᱬᱦᱤᱭᱟᱹ ᱟᱨ ᱜᱟᱹᱠᱷᱩᱲᱤᱭᱟᱹ ᱠᱚ ᱢᱟᱪᱮᱫ ᱢᱟᱪᱮᱛᱟᱹᱱᱤ ᱠᱚ ᱥᱟᱶᱛᱮ ᱯᱟᱹᱴᱷᱣᱟᱹ ᱠᱚ ᱥᱟᱱᱟᱢ ᱠᱚᱜᱮ ᱩᱱᱠᱩᱣᱟᱜ ᱨᱚᱲ ᱨᱮ ᱡᱟᱦᱟᱸ ᱚᱨᱥᱚᱝ ᱧᱮᱞ ᱧᱟᱢᱚᱜᱼᱟ ᱡᱟᱹᱥᱛᱤ ᱠᱟᱛᱮᱫ ᱚᱱᱟ ᱫᱚ ᱦᱤᱱᱫᱤ ᱨᱮᱱᱟᱜ ᱢᱤᱫ ᱴᱟᱱ ᱧᱮᱞ ᱧᱟᱢᱚᱜᱼᱟ ᱚᱱᱠᱟ ᱜᱮ ᱟᱨᱦᱚᱸ ᱡᱩᱫᱤ ᱵᱚᱱ ᱞᱟᱹᱭ ᱞᱮᱠᱷᱟᱱ ᱯᱚᱥᱪᱤᱢᱵᱚᱝᱜᱚ ᱨᱮᱫᱚ ᱵᱟᱝᱞᱟ ᱨᱮᱭᱟᱜ ᱴᱟᱱ ᱡᱮᱢᱚᱱ ᱟᱪᱮᱫ ᱢᱟᱪᱮᱫ ᱠᱚ ᱡᱟᱦᱟᱸ ᱠᱚ ᱪᱚᱨᱪᱟᱭᱟ ᱥᱮ ᱡᱟᱦᱟᱸ ᱠᱚ ᱚᱞ ᱛᱚᱞᱟ ᱚᱱᱟ ᱫᱚ ᱵᱟᱝᱞᱟ ᱨᱮᱭᱟᱜ ᱢᱤᱫᱴᱮᱱ ᱚᱨᱥᱚᱝ ᱯᱟᱲᱟᱜᱼᱟ ᱚᱱᱟ ᱥᱟᱶ ᱥᱟᱶᱛᱮ ᱡᱩᱫᱤ ᱵᱚᱱ ᱧᱮᱞᱟ ᱵᱤᱦᱟᱨ ᱵᱤᱦᱟᱨ ᱨᱮᱦᱚᱸ ᱴᱷᱤᱠ ᱚᱱᱠᱟᱜᱮ ᱡᱷᱟᱲᱠᱷᱚᱸᱰ ᱯᱚᱱᱚᱛ ᱞᱮᱠᱟᱜᱮ ᱦᱤᱱᱫᱤ ᱨᱮᱭᱟᱜ ᱡᱟᱦᱟᱸ ᱚᱨᱥᱚᱝ ᱛᱟᱦᱮᱱᱟ ᱚᱱᱟ ᱥᱟᱱᱛᱟᱞᱤ ᱥᱟᱶ ᱟᱹᱰᱤ ᱜᱟᱱ ᱜᱮ ᱛᱩᱞᱟᱹ ᱡᱚᱠᱷᱟ ᱟᱠᱟᱱᱟ ᱚᱱᱟ ᱥᱟᱶ ᱥᱟᱶᱛᱮ ᱚᱥᱚᱢ ᱚᱥᱚᱢ ᱡᱩᱫᱤ ᱵᱚᱱ ᱞᱟᱹᱭ ᱞᱮᱠᱷᱟᱱ ᱚᱥᱚᱢ ᱨᱮᱦᱚᱸ ᱴᱷᱤᱠ ᱚᱱᱠᱟᱜᱮ ᱡᱮᱢᱚᱱ ᱯᱚᱥᱪᱤᱢᱵᱟᱝᱞᱟ ᱨᱮ ᱟᱨ ᱵᱤᱦᱟᱨ ᱨᱮ ᱡᱷᱟᱲᱠᱷᱚᱸᱰ ᱨᱮ ᱡᱟᱦᱟᱸ ᱚᱨᱥᱚᱝ ᱯᱟᱲᱟᱣ ᱠᱟᱱᱟ ᱴᱷᱤᱠ ᱚᱥᱚᱢ ᱯᱚᱱᱚᱛ ᱨᱮᱦᱚᱸ ᱴᱷᱤᱠ ᱚᱱᱠᱟ ᱜᱮ ᱡᱟᱦᱟᱸ ᱟᱥᱟᱢᱤᱭᱟᱹ ᱵᱷᱟᱥᱟ ᱠᱟᱱᱟ ᱚᱱᱟ ᱥᱟᱱᱛᱟᱲᱤ ᱯᱟᱹᱨᱥᱤ ᱥᱟᱶ ᱛᱩᱞᱟᱹ ᱡᱚᱠᱷᱟᱣ ᱟᱠᱟᱱᱟ ᱚᱱᱟ ᱥᱟᱶ ᱥᱟᱶᱛᱮ ᱡᱩᱫᱤ ᱵᱚᱱ ᱧᱮᱞ ᱞᱮᱠᱷᱟᱱ ᱩᱲᱤᱥᱥᱟ ᱩᱲᱤᱥᱥᱟ ᱯᱚᱱᱚᱛ ᱨᱮᱦᱚᱸ ᱩᱲᱤᱭᱟ ᱥᱟᱶ ᱥᱟᱱᱛᱟᱞᱤ ᱯᱟᱹᱨᱥᱤ ᱛᱩᱞᱟᱹ ᱡᱚᱠᱷᱟᱣ ᱟᱠᱟᱱᱟ ᱴᱷᱤᱠ ᱚᱱᱠᱟ ᱚᱱᱠᱟ ᱞᱮᱠᱟ ᱛᱮᱜᱮ ᱡᱟᱦᱟᱸ ᱥᱟᱱᱛᱟᱞᱤ ᱯᱟᱹᱨᱥᱤ ᱠᱟᱱᱟ ᱚᱱᱟ ᱫᱚ ᱦᱤᱱᱫᱤ ᱯᱟᱹᱨᱥᱤ ᱥᱟᱶ ᱟᱹᱰᱤ ᱛᱮᱫ ᱜᱮ ᱛᱩᱞᱟᱹ ᱡᱠᱷᱟᱣ ᱟᱠᱟᱱᱟ ᱟᱨ ᱚᱨᱥᱚᱝ ᱠᱚ ᱚᱱᱟ ᱵᱷᱤᱛᱨᱤ ᱨᱮ ᱡᱟᱦᱟᱸ ᱥᱟᱹᱜᱟᱹᱭ ᱛᱚᱯᱚᱞ ᱢᱮᱱᱟᱜᱼᱟ ᱚᱱᱟᱛᱮ ᱞᱟᱹᱭ ᱜᱟᱱᱚᱜᱼᱟ ᱡᱮ ᱥᱟᱱᱛᱟᱞᱤ ᱯᱟᱹᱨᱥᱤ ᱥᱟᱶ ᱦᱤᱱᱫᱤ ᱯᱟᱹᱨᱥᱤ ᱥᱟᱶ ᱡᱚᱯᱲᱟᱣ ᱟᱹᱰᱤ ᱛᱮᱫ ᱜᱮ ᱢᱮᱱᱟᱜᱼᱟ